ᱫᱟᱫᱟ ᱢᱤᱫᱴᱮᱱ ᱨᱩᱴᱤᱧ ᱚᱰᱟᱨ ᱞᱮᱫ ᱛᱟᱦᱮᱸᱫ ᱱᱤᱛᱚᱜ ᱟᱭᱢᱟ ᱦᱚᱲᱠᱚ ᱦᱮᱡ ᱟᱠᱟᱱᱟ ᱚᱲᱟᱜᱨᱮ ᱚᱱᱟ ᱠᱷᱟᱹᱛᱤᱨᱛᱮ ᱟᱨ ᱛᱷᱚᱲᱟ ᱨᱩᱴᱤ ᱵᱟᱹᱲᱛᱤᱧ ᱠᱷᱚᱡᱚᱜ ᱠᱟᱱᱟ ᱡᱮ ᱛᱟᱦᱞᱮ ᱜᱚᱱᱚᱝ ᱪᱮᱫ ᱞᱮᱠᱟ ᱯᱲᱟᱜᱼᱟ ᱚᱱᱟ ᱦᱚᱸ ᱞᱟᱹᱭ ᱟᱹᱧ ᱢᱮ ᱚᱱᱟᱜᱮ ᱵᱮᱥ ᱠᱚᱜᱼᱟ ᱢᱟ ᱛᱟᱦᱞᱮ